ᱥᱟᱱᱛᱟᱲ ᱦᱚᱲ ᱠᱚᱫᱚ ᱟᱠᱚᱣᱟᱜ ᱯᱟᱹᱨᱥᱤ ᱟᱨ ᱵᱮᱵᱚᱦᱟᱨ ᱟᱨ ᱩᱯᱨᱩᱢᱠᱚ ᱥᱚᱫᱚᱨᱟ ᱵᱟᱯᱞᱟ ᱵᱤᱦᱟᱹ ᱠᱚᱨᱮ ᱯᱟᱨᱟᱵᱽ ᱟᱵᱚ ᱥᱟᱱᱛᱟᱲ ᱯᱚᱨᱚᱵᱽ ᱠᱚᱨᱮ ᱚᱱᱟ ᱠᱚᱨᱮ ᱜᱮ ᱟᱵᱚ ᱥᱟᱱᱛᱟᱲ ᱠᱚᱫᱚ ᱵᱚᱱ ᱥᱚᱫᱚᱨᱚᱜᱼᱟ ᱟᱵᱚᱣᱟᱜ ᱯᱚᱨᱚᱵᱽ ᱠᱚᱨᱮ ᱜᱮ